ᱦᱮᱞᱳ ᱦᱮᱸ ᱡᱚᱦᱟᱨ ᱜᱮ ᱫᱟᱫᱟ ᱱᱚᱠᱩᱞ ᱵᱟᱥᱠᱮᱧ ᱞᱟᱹᱭᱮᱫᱼᱟ ᱪᱷᱟᱛᱱᱤ ᱠᱷᱚᱱᱟᱜ ᱛᱚ ᱟᱢᱟᱜ ᱫᱚᱠᱟᱱ ᱨᱮᱜᱮ ᱡᱟ ᱫᱤᱱᱢᱟ ᱡᱚᱢᱟᱜ ᱤᱧ ᱚᱰᱟᱨᱮᱫ ᱛᱟᱦᱮᱱᱟ ᱱᱚᱰᱮ ᱯᱳᱣᱪᱷᱟᱣ ᱦᱚᱴᱚ ᱠᱟᱜ ᱛᱟᱦᱮᱱᱟ ᱛᱚ ᱛᱮᱦᱮᱧ ᱫᱚ ᱤᱧ ᱥᱟᱦᱟᱨᱡᱩᱲᱤ ᱟᱛᱳ ᱨᱮᱱᱟᱜ ᱞᱟᱛᱟᱨ ᱠᱩᱞᱦᱤ ᱢᱟᱨᱰᱤ ᱵᱷᱟᱠᱷᱳᱞ ᱨᱮ ᱢᱮᱱᱟᱜ ᱤᱧᱟᱹ ᱛᱚ ᱛᱮᱦᱮᱧ ᱡᱟᱦᱟᱸ ᱡᱚᱢᱟᱜ ᱠᱚ ᱫᱚᱨᱠᱟᱨ ᱛᱤᱧ ᱚᱱᱟ ᱠᱚᱫᱚ ᱦᱩᱭᱩᱜ ᱠᱟᱱᱟ ᱫᱮᱥᱤ ᱥᱤᱢᱟᱜ ᱩᱛᱩ ᱟᱨ ᱥᱟᱶᱛᱮ ᱫᱚᱥᱴᱤ ᱨᱩᱴᱤ ᱱᱚᱣᱟ ᱟᱢ ᱤᱧ ᱵᱟᱹᱧ ᱥᱮᱱ ᱫᱟᱲᱮᱭᱟᱜ ᱠᱟᱱᱟ ᱱᱚᱰᱮ ᱟᱢᱮᱢ ᱥᱮᱴᱮᱨᱟᱹᱧ ᱠᱟᱱᱟ ᱡᱚᱦᱟᱨ ᱜᱮ ᱞᱟᱹᱭ